ᱤᱧᱤᱡ ᱢᱤᱫᱴᱟᱝ ᱢᱤᱥᱨᱟ ᱢᱮᱱᱟᱭᱟ ᱡᱟᱦᱟᱸ ᱨᱮᱫᱚ ᱤᱧ ᱠᱷᱚᱱ ᱫᱚᱭ ᱦᱩᱰᱤᱧ ᱜᱮᱭᱟ ᱩᱱᱤᱭᱟᱜ ᱧᱩᱛᱩᱢ ᱫᱚ ᱦᱩᱭᱩᱜ ᱠᱟᱱᱟ ᱚᱨᱪᱚᱱᱟ ᱦᱮᱢᱵᱨᱚᱢ ᱩᱱᱤ ᱫᱚ ᱟᱹᱰᱤ ᱵᱮᱥ ᱜᱮᱭᱟᱭ ᱡᱟᱦᱟᱸ ᱫᱚ ᱤᱧ ᱟᱹᱰᱤ ᱵᱮᱥᱜᱮ ᱵᱮᱥ ᱟᱹᱧ ᱜᱮᱭᱟ ᱟᱹᱰᱤᱭ ᱵᱷᱟᱜᱮ ᱤᱧᱟ ᱟᱨ ᱤᱧᱦᱚᱸ ᱟᱹᱰᱤ ᱜᱤᱧ ᱵᱷᱟᱜᱮ ᱟᱭᱟ ᱪᱮᱫᱟᱜ ᱥᱮ ᱩᱱᱤ ᱫᱚ ᱦᱩᱰᱤᱧ ᱢᱤᱥᱨᱟ ᱠᱟᱱᱟᱭ ᱡᱟᱦᱟᱸ ᱫᱚ ᱚᱲᱟᱜ ᱨᱮᱱᱟᱜ ᱠᱟᱹᱢᱤ ᱛᱷᱮᱠᱮ ᱡᱟᱦᱟᱱᱟᱜ ᱜᱮ ᱨᱟᱪᱟ ᱡᱚᱜ ᱛᱷᱮᱠᱮ ᱫᱟᱜ ᱟᱹᱜᱩ ᱛᱷᱮᱠᱮ ᱡᱟᱦᱟᱱᱟᱜ ᱠᱟᱹᱢᱤ ᱠᱚᱨᱮᱜ ᱜᱮ ᱩᱱᱤ ᱫᱚ ᱠᱟᱹᱢᱤᱭᱟᱭ ᱟᱨ ᱩᱱᱤ ᱤᱧ ᱟᱨ ᱢᱤᱥᱨᱟᱧ ᱢᱚᱫᱽᱫᱷᱮᱨᱮ ᱠᱳᱱᱳ ᱵᱷᱮᱜᱟᱨ ᱵᱟᱱᱩᱜᱼᱟ ᱚᱱᱟ ᱠᱷᱟᱹᱛᱤᱨ ᱛᱮ ᱤᱧ ᱫᱚ ᱟᱹᱰᱤ ᱜᱤᱧ ᱵᱷᱟᱜᱮ ᱟᱭᱟ